ᱤᱧᱨᱮᱱ ᱜᱟᱛᱮ ᱠᱩᱲᱤ ᱠᱚᱣᱟᱜ ᱧᱩᱛᱩᱢ ᱫᱚ ᱦᱩᱭᱩᱜ ᱠᱟᱱᱟ ᱠᱟᱨᱢᱤ ᱴᱩᱰᱩ ᱥᱩᱱᱤᱛᱟ ᱦᱟᱸᱥᱫᱟ ᱟᱨ ᱢᱤᱱᱟᱠᱽᱠᱷᱤ ᱦᱮᱢᱵᱨᱚᱢ ᱟᱨ ᱥᱳᱱᱟᱞᱤ ᱢᱩᱨᱢᱩ ᱟᱨ ᱨᱟᱭᱢᱚᱛᱤ ᱴᱩᱰᱩ ᱯᱟᱨᱵᱚᱛᱤ ᱢᱩᱨᱢᱩ